ᱵᱷᱟᱨᱚᱛ ᱨᱮᱭᱟᱝ ᱥᱟᱱᱛᱟᱞ ᱥᱚᱢᱟᱡᱽ ᱨᱮ ᱟᱹᱰᱤ ᱟᱭᱢᱟ ᱮᱱᱮᱡ ᱥᱮᱨᱮᱧ ᱢᱮᱱᱟᱜ ᱛᱟᱞᱮᱭᱟ ᱡᱮᱢᱚᱱ ᱫᱚᱝ ᱥᱚᱦᱨᱟᱭ ᱞᱟᱜᱽᱲᱮ ᱵᱟᱦᱟ ᱠᱟᱨᱟᱢ ᱤᱛᱛᱟᱫᱤ ᱟᱨᱦᱚᱸ ᱵᱷᱟᱨᱚᱛ ᱨᱮᱭᱟᱝ ᱡᱟᱦᱟᱸ ᱠᱚ ᱮᱱᱮᱡ ᱠᱟᱨᱤᱜᱚᱞ ᱨᱮ ᱪᱮᱛᱟᱱ ᱤᱱᱰᱟᱥᱴᱨᱤᱭᱟᱞ ᱨᱮ ᱧᱩᱛᱩᱢ ᱠᱚ ᱦᱟᱢᱮᱴ ᱠᱟᱫᱟ ᱩᱱᱠᱩ ᱠᱚᱣᱟᱜ ᱧᱩᱛᱩᱢ ᱠᱚᱞᱯᱚᱱᱟ ᱦᱟᱸᱥᱫᱟ ᱨᱩᱛᱷᱤᱱ ᱠᱤᱥᱠᱩ ᱰᱚᱜᱚᱨ ᱴᱩᱰᱩ ᱯᱚᱨᱟᱭᱚᱱᱤ ᱥᱚᱨᱮᱱ